ᱥᱟᱱᱛᱟᱲᱤ ᱯᱟᱹᱨᱥᱤ ᱫᱚ ᱵᱷᱟᱨᱚᱛ ᱨᱮᱭᱟᱜ ᱥᱟᱱᱛᱟᱲᱤ ᱯᱟᱹᱨᱥᱤ ᱠᱟᱱ ᱜᱮᱭᱟ ᱢᱮᱱᱠᱷᱟᱱ ᱦᱤᱱᱫᱤ ᱯᱟᱹᱨᱥᱤ ᱥᱟᱞᱟᱜ ᱛᱩᱞᱟᱹ ᱡᱚᱠᱷᱟ ᱞᱮᱠᱷᱟᱱ ᱟᱲᱟᱝ ᱠᱚ ᱵᱷᱮᱜᱟᱨᱚᱜᱼᱟ ᱥᱟᱱᱛᱟᱲᱤ ᱯᱟᱹᱨᱥᱤ ᱡᱟᱦᱟᱸᱞᱮᱠᱟ ᱚᱱᱠᱟ ᱫᱚ ᱦᱤᱱᱫᱤ ᱯᱟᱹᱨᱥᱤᱛᱮ ᱵᱟᱝ ᱟᱲᱟᱝᱼᱚᱜᱼᱟ ᱡᱟᱦᱟᱸ ᱫᱚ ᱥᱟᱱᱛᱟᱲᱤ ᱯᱟᱹᱨᱥᱤ ᱨᱮ ᱜᱟᱹᱦᱞᱟᱹ ᱴᱩᱰᱟᱹᱜ ᱚᱦᱚᱫ ᱡᱟᱦᱟᱸ ᱞᱮᱠᱟ ᱵᱮᱵᱚᱦᱟᱨᱚᱜ ᱚᱱᱠᱟᱜᱮ ᱦᱤᱱᱫᱤ ᱯᱟᱹᱨᱥᱤ ᱨᱮᱫᱚ ᱵᱟᱝ ᱵᱮᱵᱚᱦᱟᱨᱚᱜᱼᱟ ᱚᱱᱟᱛᱮ ᱱᱚᱣᱟ ᱠᱤᱱ ᱫᱚ ᱵᱷᱮᱜᱟᱨ ᱵᱷᱮᱜᱟᱨ ᱜᱮᱭᱟ ᱡᱮᱢᱚᱱ ᱥᱟᱱᱛᱟᱲᱤ ᱛᱮᱵᱚᱱ ᱞᱟᱹᱭᱟ ᱯᱟᱹᱴᱤᱭᱟᱹ ᱦᱤᱱᱫᱤᱛᱮ ᱡᱩᱫᱤ ᱚᱱᱟ ᱠᱟᱛᱷᱟᱜᱮᱢ ᱞᱟᱹᱭᱟ ᱮᱱᱠᱷᱟᱱ ᱯᱟᱹᱴᱤᱭᱟᱹ ᱫᱚ ᱵᱟᱝ ᱦᱩᱭᱩᱜᱼᱟ ᱯᱟᱴᱭᱟ ᱦᱩᱭᱩᱜᱼᱟ ᱡᱚᱜ ᱮᱢ ᱞᱟᱹᱭᱟ ᱡᱚᱜᱽ ᱠᱚ ᱞᱟᱹᱭᱟ ᱡᱚᱜ ᱨᱮᱫᱚ ᱚᱦᱚᱫ ᱵᱟᱭ ᱞᱟᱜᱟᱜᱼᱟ